ᱱᱤᱭᱟᱹ ᱤᱧᱟᱹᱜ ᱴᱚᱴᱷᱟ ᱨᱮ ᱵᱟ ᱟᱞᱮᱭᱟᱜ ᱴᱚᱴᱷᱟᱨᱮ ᱡᱟᱦᱟᱸ ᱠᱚ ᱠᱷᱮᱞᱳᱰ ᱦᱩᱭᱩᱜᱼᱟ ᱱᱤᱭᱟᱹ ᱠᱚ ᱠᱷᱮᱞᱳᱰ ᱨᱮ ᱟᱭᱢᱟ ᱞᱮᱠᱟᱱ ᱜᱟᱶᱛᱟ ᱢᱮᱱᱟᱜ ᱠᱟᱫᱟ ᱡᱟᱦᱟᱸ ᱫᱚᱠᱚ ᱥᱮ ᱥᱚᱨᱠᱟᱨ ᱥᱮ ᱟᱭᱢᱟ ᱠᱳᱪᱤᱝ ᱥᱮᱱᱴᱟᱨ ᱠᱚ ᱛᱟᱞᱟ ᱛᱮ ᱜᱚᱲᱚ ᱠᱚ ᱮᱢᱟᱞᱮ ᱠᱟᱱᱟ ᱯᱷᱩᱴᱵᱚᱞ ᱛᱷᱮᱠᱮ ᱠᱨᱤᱠᱮᱹᱴ ᱠᱟᱵᱟᱰᱤ ᱦᱚᱠᱤ ᱟᱨ ᱡᱟᱦᱟᱸ ᱞᱮᱠᱟᱱ ᱥᱯᱳᱨᱴ ᱠᱚ ᱢᱮᱱᱟᱜ ᱠᱟᱫᱟ ᱡᱚᱛᱚ ᱞᱮᱠᱟᱱ ᱥᱯᱳᱨᱴ ᱨᱮᱜᱮ ᱟᱵᱚ ᱜᱚᱲᱚ ᱠᱚ ᱮᱢᱟᱵᱚᱱ ᱠᱟᱱᱟ ᱟᱨ ᱚᱱᱟ ᱜᱚᱲᱚ ᱛᱟᱞᱟ ᱛᱮᱜᱮ ᱮᱢᱚᱱ ᱢᱤᱫᱴᱮᱱ ᱡᱟᱦᱟᱱᱟᱜ ᱠᱷᱮᱞᱳᱰ ᱨᱮᱜᱮ ᱡᱟᱦᱟᱸᱭ ᱡᱟᱦᱟᱸ ᱞᱮᱠᱟᱱᱟᱜ ᱠᱷᱮᱞᱳᱰᱮ ᱫᱟᱲᱮᱭᱟᱜᱼᱟ ᱚᱱᱟ ᱞᱮᱠᱟᱱ ᱠᱷᱮᱞᱳᱰ ᱨᱮ ᱵᱷᱟᱹᱜᱤ ᱢᱤᱫᱴᱟᱱ ᱠᱷᱮᱞᱣᱟᱲᱮ ᱵᱮᱱᱟᱣ ᱫᱟᱲᱮᱭᱟᱜ ᱠᱟᱱᱟ ᱟᱨ ᱚᱱᱟ ᱠᱷᱮᱞᱳᱰ ᱛᱟᱞᱟ ᱛᱮᱜᱮ ᱩᱱᱤ ᱫᱚ ᱵᱷᱟᱹᱜᱤ ᱴᱷᱤᱠᱮ ᱠᱷᱮᱞᱮᱜ ᱠᱟᱱ ᱛᱮ ᱚᱰᱮ ᱠᱷᱚᱱ ᱜᱮ ᱴᱟᱠᱟ ᱯᱚᱭᱥᱟ ᱨᱳᱡᱽᱜᱟᱨ ᱫᱟ